ᱤᱧᱟᱹᱜ ᱴᱚᱴᱷᱟ ᱨᱮᱱ ᱯᱟᱹᱴᱷᱩᱣᱟᱹ ᱠᱚ ᱜᱮᱞ ᱪᱟᱱᱟᱪ ᱛᱟᱭᱚᱢ ᱟᱭᱢᱟ ᱯᱟᱹᱴᱷᱩᱣᱟᱹ ᱟᱭᱢᱟ ᱞᱮᱠᱟᱱ ᱯᱟᱲᱦᱟᱜ ᱨᱮᱱᱟᱜ ᱨᱟᱹᱥᱠᱟᱹ ᱠᱚ ᱞᱟᱹᱭᱟ ᱚᱠᱚᱭ ᱯᱟᱹᱴᱷᱩᱣᱟᱹ ᱫᱚ ᱥᱟᱭᱮᱱᱥ ᱛᱮ ᱚᱠᱚᱭ ᱫᱚ ᱟᱨᱴᱥ ᱛᱮ ᱚᱠᱚᱭ ᱫᱚ ᱚᱞᱪᱤᱠᱤ ᱞᱤᱯᱤ ᱥᱟᱱᱛᱟᱲᱤ ᱯᱟᱹᱨᱥᱤ ᱛᱮ ᱚᱠᱚᱭ ᱫᱚ ᱠᱷᱮᱞᱟ ᱫᱷᱩᱞᱟ ᱤᱫᱤ ᱠᱟᱛᱮᱫ ᱯᱟᱲᱦᱟᱜ ᱨᱮᱱᱟᱜ ᱠᱚ ᱠᱩᱥᱤᱭᱟᱜᱼᱟ ᱥᱟᱭᱮᱱᱥ ᱛᱮ ᱯᱟᱲᱦᱟᱣ ᱫᱚ ᱵᱤᱨ ᱵᱩᱨᱩ ᱡᱤᱵᱽ ᱡᱤᱭᱟᱹᱞᱤ ᱚᱠᱟ ᱞᱮᱠᱟᱛᱮ ᱟᱹᱪᱩᱨ ᱵᱤᱦᱩᱨᱚᱜ ᱠᱟᱱᱟ ᱚᱱᱟ ᱥᱟᱭᱮᱱᱥ ᱞᱮᱠᱟᱛᱮ ᱠᱷᱚᱸᱫᱽᱨᱚᱱ ᱠᱟᱛᱮᱫ ᱯᱟᱲᱦᱟᱣ ᱨᱮᱱᱟᱜ ᱠᱚ ᱨᱤᱠᱟᱹᱭᱟ ᱟᱨᱴᱥ ᱛᱮ ᱯᱟᱲᱦᱟᱣ ᱫᱚ ᱟᱨᱴᱥ ᱨᱮᱱᱟᱜ ᱥᱟᱱᱟᱢ ᱥᱟᱛᱟᱢ ᱠᱚ ᱪᱮᱛᱟᱱ ᱨᱮ ᱛᱚᱡᱽ ᱵᱤᱡᱽ ᱠᱟᱛᱮᱫ ᱛᱩᱱᱠᱷᱤ ᱛᱚᱞᱟᱥ ᱠᱟᱛᱮᱫ ᱯᱟᱲᱦᱟᱣ ᱨᱮᱱᱟᱜ ᱠᱚ ᱨᱤᱠᱟᱹᱭᱟ ᱚᱞᱪᱤᱠᱤ ᱞᱤᱯᱤ ᱫᱚ ᱥᱟᱱᱛᱟᱲᱤ ᱯᱟᱹᱨᱥᱤ ᱦᱟᱨᱟ ᱵᱩᱨᱩ ᱞᱟᱹᱜᱤᱫ ᱚᱠᱟ ᱞᱮᱠᱟᱛᱮ ᱦᱟᱨᱟ ᱵᱩᱨᱩᱜᱼᱟ ᱚᱱᱟ ᱪᱮᱛᱟᱱ ᱨᱮ ᱯᱟᱲᱦᱟᱣ ᱨᱮᱱᱟᱜ ᱠᱚ ᱨᱤᱠᱟᱹᱭ ᱫᱟ ᱟᱨ ᱠᱷᱮᱞᱟ ᱫᱷᱩᱞᱟ ᱤᱫᱤ ᱠᱟᱛᱮᱫ ᱫᱚ ᱢᱚᱱᱮ ᱡᱤᱣᱤ ᱨᱮᱱᱟᱜ ᱥᱟᱶᱛᱮ ᱦᱚᱲᱢᱚ ᱠᱚ ᱱᱟᱯᱟᱭ ᱛᱮ ᱛᱟᱦᱮᱱᱟ ᱚᱱᱟ ᱤᱫᱤ ᱠᱟᱛᱮᱫ ᱚᱞ ᱯᱟᱲᱦᱟᱣ ᱨᱮᱱᱟᱜ ᱠᱚ ᱨᱤᱠᱟᱹᱭ ᱫᱟ